ᱦᱮᱞᱳ ᱪᱮᱫ ᱵᱤᱱ ᱠᱷᱚᱡᱟ ᱚᱱᱟ ᱜᱮ ᱞᱟᱹᱰᱩ ᱠᱚ ᱢᱤᱴᱷᱟᱹᱭ ᱠᱚ ᱡᱷᱤᱞᱟᱯᱤ ᱠᱚ ᱨᱚᱥᱚᱜᱚᱞᱞᱟ ᱢᱤᱥᱴᱤ ᱢᱮᱱᱟᱜᱼᱟ ᱡᱷᱤᱞᱟᱹᱯᱤ ᱢᱮᱱᱟᱜᱼᱟ ᱡᱚᱵᱮ ᱞᱟᱹᱰᱩ ᱢᱮᱱᱟᱜᱼᱟ ᱚᱱᱟ ᱠᱚᱨᱮᱱᱟᱜ ᱚᱱᱟ ᱠᱚᱨᱮᱱᱟᱜ ᱫᱟᱢ ᱫᱚ ᱢᱚᱬᱮ ᱴᱟᱠᱟ ᱜᱮ ᱞᱚᱞᱚᱣᱟᱜ ᱢᱮᱱᱟᱜ ᱜᱮᱭᱟ ᱞᱚᱞᱚᱣᱟᱜ ᱢᱮᱢᱱᱟᱜ ᱜᱮᱭᱟ ᱟᱢ ᱞᱟᱜᱟᱫ ᱫᱚ ᱥᱤᱵᱤᱞ ᱜᱮᱭᱟ ᱡᱚᱢ ᱵᱤᱰᱟᱹᱣᱟᱢ ᱛᱚᱵᱮ ᱛᱚ ᱦᱟᱸᱜ ᱛᱳᱣᱟ ᱵᱩᱡᱷᱟᱹᱜᱼᱟ ᱛᱮᱦᱮᱧ ᱜᱮᱧ ᱵᱮᱱᱟᱣ ᱵᱮᱱᱟᱣ ᱟᱠᱟᱫᱟ ᱛᱮᱦᱮᱧ ᱜᱮᱧ ᱵᱮᱱᱟᱣᱟᱠᱟᱜᱼᱟ ᱚᱱᱟ ᱫᱚ ᱦᱳᱭ ᱚᱠᱟ ᱚᱱᱟ ᱦᱚᱸ ᱢᱮᱱᱟᱜᱼᱟ ᱦᱳᱭ ᱦᱳᱭ

ᱯᱩᱡᱟᱹ ᱨᱮᱦᱚᱸ ᱢᱮᱱᱟᱜᱼᱟ

ᱢᱮᱱᱟᱜᱼᱟ

ᱟᱪᱪᱷᱟ ᱴᱷᱤᱠ ᱦᱳᱭ ᱛᱚᱵᱮ ᱱᱮᱛᱟᱨ ᱢᱟ ᱚᱱᱟ ᱤᱭᱟᱹ ᱨᱮ ᱵᱟᱠᱥᱚ ᱨᱮᱠᱚ ᱮᱢᱚᱜ ᱠᱟᱱ ᱫᱚ ᱠᱟᱜᱚᱡᱽ ᱵᱟᱠᱥᱟ

ᱴᱷᱤᱠ ᱜᱮᱭᱟ ᱦᱮᱸ ᱛᱮᱦᱮᱧ ᱜᱮ ᱦᱳᱭ

ᱦᱚᱸ ᱵᱮᱥᱟᱜ ᱜᱮ ᱢᱚᱡᱽ ᱜᱤ ᱦᱳᱭ ᱡᱚᱦᱟᱨ